ᱤᱧᱫᱚ ᱞᱟᱹᱜᱤᱫ ᱠᱤ ᱪᱷᱚᱵᱤ ᱪᱤᱛᱛᱨᱚ ᱞᱟᱹᱜᱤᱫ ᱫᱚ ᱚᱠᱚᱭ ᱦᱚᱸ ᱵᱟᱠᱚ ᱪᱮᱫ ᱠᱟᱣᱫᱤᱧᱟ ᱟᱹᱞᱤᱧ ᱫᱚ ᱱᱚᱣᱟ ᱠᱚᱛᱮ ᱧᱮᱞ ᱠᱟᱛᱮᱫ ᱠᱤ ᱚᱸᱰᱮ ᱠᱷᱚᱱᱜᱮ ᱪᱮᱫ ᱠᱟᱛᱮᱫ ᱫᱚᱞᱤᱧ ᱥᱮᱬᱟ ᱠᱟᱣᱫᱟ ᱱᱚᱜᱼᱚᱭ ᱠᱤ ᱱᱤᱛᱳᱜ ᱨᱮ ᱟᱹᱰᱤᱜᱟᱱ ᱞᱮᱠᱟᱱ ᱡᱤᱱᱤᱥ ᱠᱚ ᱼᱚᱜ ᱠᱟᱱᱟ ᱠᱚ ᱟᱲᱟᱜᱮᱫᱼᱟ ᱨᱮᱠᱚ ᱩᱰᱩᱠᱮᱫᱼᱟ ᱠᱚ ᱩᱰᱩᱠᱮᱫᱼᱟ ᱩᱱᱠᱩ ᱠᱚᱴᱷᱮᱱ ᱠᱷᱚᱱᱜᱮ ᱟᱹᱞᱤᱧ ᱱᱚᱣᱟ ᱪᱤᱛᱟᱹᱨ ᱫᱚ ᱧᱮᱞ ᱠᱟᱛᱮᱫ ᱞᱤᱧ ᱥᱮᱬᱟ ᱟᱠᱟᱫ ᱛᱟᱦᱮᱱ ᱚᱱᱟᱠᱚ ᱞᱟᱹᱜᱤᱫ ᱥᱮᱬᱟᱛᱮ ᱵᱟᱨᱮ ᱟᱨ ᱚᱠᱚᱭ ᱦᱚᱸ ᱚᱠᱚᱭ ᱥᱟᱞᱟᱜ ᱪᱮᱫᱦᱚᱸ ᱵᱟᱹᱞᱤᱧ ᱥᱮᱬᱟ ᱟᱠᱟᱫᱼᱟ